ᱚᱞ ᱚᱠᱛᱚ ᱤᱧᱟᱹᱜ ᱢᱚᱱᱮᱨᱮ ᱱᱤᱭᱟᱹᱜᱤ ᱛᱟᱦᱮᱱᱟ ᱡᱮ ᱡᱟᱦᱟᱸ ᱵᱟᱨᱮᱛᱮ ᱤᱧᱤᱧ ᱚᱞ ᱮᱫᱟ ᱚᱱᱟᱛᱮ ᱟᱨᱢᱤᱫ ᱦᱚᱲ ᱡᱚᱫᱤ ᱩᱫᱽᱜᱟᱹᱜᱼᱟᱭ ᱥᱮ ᱤᱧ ᱡᱟᱦᱟᱸ ᱦᱚᱨᱛᱮ ᱥᱮ ᱤᱧ ᱡᱟᱦᱟᱸ ᱠᱚᱥᱴᱚ ᱨᱮᱸᱜᱮᱡ ᱥᱟᱦᱟᱣ ᱠᱟᱛᱮ ᱤᱧᱤᱧ ᱦᱮᱡ ᱟᱠᱟᱱᱟ ᱚᱱᱟᱜᱤ ᱤᱧᱟᱹᱜ ᱫᱟᱲᱮᱨᱮᱭᱟᱜ ᱠᱟᱨᱚᱱ ᱫᱚ ᱡᱮ ᱚᱱᱟᱠᱷᱚᱱ ᱤᱧ ᱯᱨᱟᱝᱜᱚᱛ ᱤᱧ ᱦᱮᱡ ᱟᱠᱟᱱᱟ ᱢᱮᱱᱠᱷᱟᱱ ᱱᱮᱛᱚᱝ ᱫᱚ ᱪᱮᱫᱟᱜ ᱟᱨ ᱚᱞ ᱩᱫᱽᱜᱟᱹᱣ ᱨᱮᱭᱟᱜ ᱠᱟᱨᱚᱱ ᱫᱚ ᱦᱩᱭᱩᱜ ᱠᱟᱱᱟ ᱤᱧ ᱟᱭᱩ ᱵᱟᱵᱟ ᱩᱱᱟᱹᱜ ᱠᱚᱥᱴᱚ ᱠᱟᱛᱮ ᱤᱧᱠᱤᱱ ᱯᱟᱲᱦᱟᱣ ᱟᱠᱟᱫᱤᱧᱟᱹ ᱚᱱᱟᱨᱮᱭᱟᱜ ᱢᱟᱹᱱ ᱤᱧᱤᱧ ᱫᱚᱦᱚᱭᱟ ᱚᱱᱟᱜᱮ ᱚᱱᱟᱜᱮ ᱤᱧᱟᱹᱜ ᱩᱭᱦᱟᱹᱨ ᱫᱚ ᱟᱨ ᱤᱧᱫᱚ ᱚᱞᱪᱤᱠᱤᱛᱮ ᱫᱤᱱᱟᱹᱢ ᱤᱧ ᱚᱞᱟ ᱱᱤᱡᱮᱨᱟᱜ ᱡᱤᱱᱤᱥᱤᱧ ᱰᱟᱭᱨᱤ ᱦᱚᱹᱧ ᱚᱞᱟ ᱡᱟᱨᱱᱟᱞ ᱠᱚᱦᱚᱹᱧ ᱚᱞᱜᱮᱭᱟ ᱟᱨ ᱚᱞᱪᱤᱠᱤᱛᱮᱧ ᱚᱞᱟ